ᱢᱚ ᱫᱟᱲᱮ ᱟᱨ ᱟᱨᱡᱟᱣ ᱫᱟᱲᱮ ᱟᱹᱰᱤ ᱢᱚᱡᱽ ᱥᱟᱹᱜᱟᱹᱭ ᱢᱮᱱᱟᱜᱼᱟ ᱚᱱᱟ ᱫᱚ ᱫᱟᱲᱮ ᱵᱷᱩᱨᱜᱮ ᱡᱟᱦᱟᱱᱟᱜ ᱵᱟᱢ ᱠᱟᱹᱢᱤᱭᱟ ᱮᱱᱠᱷᱟᱱ ᱫᱚ ᱡᱚᱢᱟᱢ ᱛᱟᱭᱚᱢ ᱛᱮᱫᱚ ᱪᱮᱫ ᱦᱟᱲᱟᱢ ᱵᱩᱰᱷᱤ ᱠᱟᱛᱮᱫ ᱚᱠᱟᱨᱮᱢ ᱧᱟᱢᱟ ᱫᱟᱲᱮ ᱢᱟᱛᱟᱢ ᱪᱟᱵᱟᱭᱮᱱᱟ ᱮᱱᱠᱷᱟᱱ ᱚᱠᱟᱨᱮᱢ ᱠᱟᱹᱢᱤ ᱫᱟᱲᱮᱭᱟᱜ ᱛᱮᱢ ᱡᱚᱢᱟ ᱵᱟᱢ ᱡᱚᱢ ᱫᱟᱲᱮᱭᱟᱜᱼᱟ ᱮᱱᱠᱷᱟᱱ ᱫᱚ ᱚᱱᱟ ᱨᱮᱜᱮ ᱫᱟᱲᱮ ᱢᱮᱱᱟᱜ ᱨᱮᱜᱮ ᱟᱨᱡᱟᱣ ᱠᱟᱛᱮ ᱫᱚᱦᱚ ᱠᱟᱜ ᱢᱮ ᱢᱤᱫ ᱠᱚᱨᱮ ᱫᱚᱦᱚ ᱠᱟᱜ ᱢᱮ ᱵᱮᱝᱠ ᱠᱚᱨᱮ ᱫᱚᱦᱚ ᱠᱟᱜ ᱢᱮ ᱯᱩᱭᱥᱟᱹ ᱠᱚ ᱚᱱᱟ ᱠᱚᱢ ᱡᱚᱢ ᱵᱟᱲᱟᱭᱟ ᱦᱟᱲᱟᱢ ᱢᱩᱰᱷᱤ ᱠᱟᱛᱮ ᱫᱚ ᱚᱱᱠᱟᱱ ᱚᱠᱟᱨᱮᱢ ᱧᱟᱢᱟ ᱚᱱᱟᱛᱮ ᱫᱟᱲᱮ ᱛᱟᱦᱮᱱ ᱵᱷᱳᱨ ᱜᱮ ᱠᱟᱹᱢᱤ ᱫᱚ ᱠᱟᱹᱢᱤᱭᱟᱠᱚ ᱠᱟᱹᱢᱤ ᱠᱟᱛᱮ ᱠᱚ ᱫᱚᱦᱚ ᱠᱟᱜᱼᱟ ᱠᱚ